ᱯᱩᱭᱞᱩ ᱛᱮ ᱤᱧ ᱡᱚᱠᱷᱚᱱ ᱢᱟᱱᱮ ᱡᱟᱦᱟᱸ ᱫᱚ ᱟᱵᱚ ᱵᱚᱱ ᱞᱟᱹᱭᱟ ᱪᱟᱣᱢᱤᱱ ᱵᱮᱱᱟᱣ ᱤᱧ ᱥᱮᱬᱟᱭᱮᱫ ᱛᱟᱦᱮᱱᱟ ᱛᱚ ᱯᱩᱭᱞᱩ ᱫᱚ ᱵᱟᱝ ᱜᱮᱧ ᱜᱟᱱ ᱫᱟᱲᱮᱭᱟᱜ ᱠᱟᱱ ᱛᱟᱦᱮᱱᱟ ᱩᱱᱟᱹᱝ ᱪᱮᱦᱨᱟ ᱫᱷᱟᱨᱟ ᱛᱮ ᱫᱚᱹᱧ ᱵᱟᱹᱧ ᱠᱚᱨᱟᱣ ᱫᱟᱲᱮᱭᱟᱜ ᱠᱟᱱ ᱛᱟᱦᱮᱱᱟ ᱤᱱᱟᱹ ᱛᱟᱭᱚᱢ ᱟᱫᱚ ᱤᱧ ᱨᱮᱱ ᱢᱤᱫ ᱴᱮᱱ ᱜᱟᱛᱮ ᱤᱧ ᱨᱮᱱ ᱥᱩᱨ ᱥᱩᱯᱩᱨ ᱟᱹᱰᱤ ᱩᱯᱩᱨᱩᱢ ᱢᱤᱫ ᱴᱮᱱ ᱜᱟᱛᱮ ᱤᱧ ᱮ ᱞᱟᱹᱭ ᱟᱫᱤᱧᱟᱹ ᱱᱚᱣᱟ ᱵᱟᱢ ᱵᱮᱱᱟᱣ ᱫᱟᱲᱮᱭᱟᱜ ᱠᱟᱱᱟ ᱛᱚ ᱛᱟᱦᱞᱮ ᱟᱢ ᱱᱚᱝᱠᱟ ᱢᱤᱫ ᱴᱮ ᱭᱩᱴᱩᱵᱽ ᱨᱮ ᱱᱚᱣᱟ ᱛᱮ ᱥᱟᱨᱪ ᱢᱮ ᱟᱨ ᱥᱟᱨᱪ ᱠᱟᱛᱮ ᱟᱢ ᱧᱮᱞ ᱢᱮ ᱚᱱᱟ ᱧᱮᱞ ᱧᱮᱞ ᱛᱮ ᱵᱟᱹᱭ ᱵᱟᱹᱭ ᱛᱮ ᱠᱚᱨᱟᱣ ᱢᱮ ᱧᱮᱞᱟᱢ ᱱᱟᱦᱟᱜ ᱴᱷᱤᱠ ᱴᱷᱤᱠ ᱫᱷᱟᱨᱟ ᱜᱟᱱᱚᱜ ᱛᱟᱢᱟ ᱛᱚ ᱚᱱᱠᱟ ᱠᱟᱛᱮᱜᱮ ᱩᱱᱤ ᱜᱟᱛᱮᱭᱟᱜ ᱠᱟᱛᱷᱟ ᱞᱮᱠᱟᱛᱮ ᱥᱟᱨᱪ ᱠᱮᱫᱟ ᱟᱨ ᱥᱟᱨᱪ ᱠᱟᱛᱮ ᱤᱧ ᱧᱮᱞ ᱠᱮᱫᱟ ᱧᱮᱞ ᱠᱟᱛᱮ ᱭᱩᱴᱩᱵᱽ ᱨᱮᱱᱟᱜ ᱡᱟᱦᱟᱸ ᱞᱮᱠᱟ ᱠᱟᱛᱮ ᱪᱟᱣᱢᱤᱱ ᱠᱚ ᱵᱮᱱᱟᱣ ᱠᱮᱫᱟ ᱛᱚ ᱤᱧ ᱦᱚᱸ ᱚᱱᱠᱟ ᱜᱮᱧ ᱵᱮᱱᱟᱣ ᱠᱮᱫᱟ ᱤᱱᱟᱹ ᱛᱟᱭᱱᱚᱢ ᱫᱚ ᱚᱱᱟ ᱪᱟᱣᱢᱤᱱ ᱢᱚᱡᱽ ᱜᱮ ᱦᱩᱭ ᱮᱱᱟ ᱟᱨ ᱚᱱᱟ ᱠᱟᱛᱮ ᱤᱧ ᱞᱟᱹᱭᱟ ᱡᱮ ᱭᱩᱴᱩᱵᱽ ᱨᱮᱱᱟᱜ ᱡᱟᱦᱟᱸ ᱤᱧᱟᱹᱜ ᱨᱮᱯᱥᱤ ᱨᱮᱯᱤᱥᱤ ᱢᱟᱦᱟᱸ ᱤᱧᱤᱧ ᱛᱮᱭᱟᱨ ᱠᱮᱫ ᱟ ᱧ ᱚᱱᱟ ᱫᱚ ᱦᱩᱭᱩᱜ ᱠᱟᱱᱟ ᱪᱟᱣᱢᱤᱱ